ᱱᱚᱣᱟ ᱴᱚᱴᱷᱟᱨᱮ ᱤᱧᱟᱹᱜ ᱟᱹᱱ ᱫᱚ ᱱᱤᱭᱟᱹᱜᱮ ᱢᱮᱱᱟᱜᱼᱟ ᱱᱚᱜᱼᱚᱭ ᱡᱮ ᱟᱵᱚᱣᱟᱜ ᱡᱚᱢᱤ ᱡᱟᱭᱜᱟ ᱠᱷᱮᱛ ᱜᱚᱴ ᱴᱟᱺᱰᱤ ᱫᱟᱨᱮ ᱵᱩᱨᱩ ᱡᱚᱛᱚ ᱟᱵᱚ ᱥᱟᱱᱛᱟᱲᱟᱜ ᱛᱚ ᱟᱵᱚ ᱥᱟᱱᱛᱟᱲᱟᱜ ᱱᱚᱝᱠᱟ ᱠᱟᱛᱮᱫ ᱞᱤᱞᱟᱹᱢ ᱫᱟᱠᱚ ᱨᱮᱥᱚᱨᱴ ᱧᱩᱛᱩᱢ ᱠᱚ ᱦᱟᱛᱟᱣ ᱮᱫᱟ ᱟᱨ ᱟᱠᱚ ᱠᱚ ᱵᱟᱥᱟ ᱵᱟᱸᱫᱷᱟᱜ ᱠᱟᱱᱟ ᱟᱵᱚ ᱥᱟᱱᱛᱟᱲ ᱦᱚᱯᱚᱱᱟᱜ ᱡᱟᱭᱜᱟ ᱛᱚ ᱵᱟᱹᱭᱼᱵᱟᱹᱭᱛᱮ ᱡᱚᱛᱚ ᱟᱵᱚᱣᱟᱜ ᱚᱛ ᱦᱟᱥᱟ ᱫᱤᱠᱩ ᱠᱚ ᱱᱤᱞᱟᱹᱢᱮᱫᱼᱟ ᱛᱚ ᱱᱚᱣᱟ ᱞᱤᱞᱟᱹᱢ ᱱᱚᱝᱠᱟ ᱠᱚ ᱞᱤᱞᱟᱹᱢᱮᱫᱼᱟ ᱨᱮᱥᱚᱨᱴ ᱧᱩᱛᱩᱢ ᱜᱮ ᱜᱟᱛᱟᱣ ᱠᱟᱛᱮᱫ ᱱᱚᱝᱠᱟ ᱠᱚ ᱛᱟᱦᱮᱸ ᱵᱟᱥᱟᱜ ᱠᱟᱱᱟ ᱟᱨ ᱟᱠᱚᱣᱟᱜ ᱜᱮ ᱚᱱᱟᱫᱚ ᱛᱟᱦᱮᱱᱚᱜ ᱠᱟᱱᱟ ᱛᱚ ᱱᱚᱝᱠᱟ ᱫᱚ ᱡᱟᱛᱮ ᱟᱞᱚ ᱦᱩᱭᱩᱜ ᱢᱟ ᱤᱧ ᱱᱚᱣᱟ ᱜᱤᱧ ᱟᱥᱚᱜᱼᱟ ᱡᱮ ᱟᱵᱚᱣᱟᱜ ᱚᱛ ᱦᱟᱥᱟ ᱟᱵᱚᱣᱟᱜ ᱜᱮ ᱛᱟᱦᱮᱸ ᱦᱚᱪᱚᱜ ᱟᱨ ᱟᱵᱚᱣᱟᱜ ᱜᱮ ᱟᱹᱱᱼᱟᱹᱨᱤ ᱡᱚᱛᱚ ᱟᱵᱚᱣᱟᱜ ᱜᱮ ᱟᱵᱚᱣᱟᱜ ᱱᱚᱣᱟ ᱟᱵᱚᱣᱟᱜ ᱱᱚᱣᱟ ᱚᱛ ᱦᱟᱥᱟ ᱵᱤᱨᱼᱵᱩᱨᱩ ᱫᱟᱨᱮᱼᱱᱟᱹᱲᱤ ᱟᱵᱚᱣᱟᱜ ᱡᱚᱢᱤ ᱡᱟᱭᱜᱟ ᱡᱚᱛᱚ ᱡᱮᱢᱚᱱ ᱟᱵᱚ ᱥᱟᱱᱛᱟᱲ ᱦᱚᱯᱚᱱᱟᱜ ᱜᱮ ᱛᱟᱦᱮᱱ ᱫᱚᱨᱠᱟᱨ ᱫᱤᱠᱩ ᱫᱚ ᱟᱵᱚᱣᱟᱜ ᱡᱟᱭᱜᱟ ᱵᱟᱵᱚᱱ ᱮᱢ ᱫᱚᱨᱠᱟᱨ ᱱᱤᱛᱚᱜ ᱧᱮᱞᱚᱜ ᱠᱟᱱᱟ ᱟᱵᱚ ᱱᱚᱣᱟ ᱴᱚᱴᱷᱟ ᱠᱚᱨᱮ ᱦᱚᱸ ᱡᱚᱛᱚᱜᱮ ᱧᱮᱞ ᱦᱩᱭᱩᱜ ᱠᱟᱱᱟ ᱟᱵᱚ ᱥᱟᱱᱛᱟᱲ ᱦᱚᱯᱚᱱ ᱵᱟᱹᱭᱼᱵᱟᱹᱭᱛᱮ ᱵᱷᱩᱞᱟᱹᱣ ᱠᱟᱛᱮᱫ ᱡᱚᱢᱤ ᱡᱟᱭᱜᱟ ᱡᱚᱛᱚ ᱠᱚ ᱨᱮᱡ ᱦᱟᱛᱟᱣᱮᱫ ᱠᱚᱣᱟ ᱨᱮᱡ ᱦᱟᱛᱟᱣᱮᱫ ᱠᱚᱣᱟᱠᱚ ᱵᱟᱝᱠᱚ ᱵᱩᱡᱽ ᱫᱟᱲᱮᱭᱟᱜ ᱠᱟᱱᱟ ᱞᱟᱹᱭᱟᱠᱚ ᱠᱟᱱᱟᱠᱚ ᱥᱮ ᱵᱤᱥ ᱵᱚᱪᱷᱚᱨ ᱵᱤᱥ ᱵᱚᱪᱷᱚᱨᱤᱧ ᱦᱟᱛᱟᱣ ᱛᱟᱢᱟ ᱵᱤᱥ ᱵᱚᱪᱷᱚᱨ ᱯᱚᱨᱮᱧ ᱮᱢ ᱨᱩᱣᱟᱹᱲ ᱠᱟᱛᱟᱢᱟ ᱟᱨ ᱚᱱᱟ ᱵᱤᱥ ᱵᱚᱪᱷᱚᱨ ᱯᱚᱨᱮ ᱫᱚ ᱵᱟᱭ ᱮᱢ ᱨᱩᱣᱟᱹᱲ ᱫᱟᱲᱮᱭᱟᱛᱟᱭᱟ ᱩᱱᱤ ᱫᱚ ᱮᱴᱟᱜ ᱡᱟᱹᱛᱤᱭᱮ ᱵᱟᱥᱟᱜ ᱠᱟᱱᱟ ᱛᱚ ᱱᱚᱝᱠᱟ ᱫᱚ ᱤᱧ ᱤᱧᱟᱹᱜ ᱢᱮᱱ ᱛᱮᱫᱚ ᱱᱚᱝᱠᱟ ᱫᱚ ᱡᱟᱛᱮ ᱟᱞᱚ ᱦᱩᱭᱩᱜ ᱫᱚᱨᱠᱟᱨ ᱡᱚᱛᱚ ᱦᱚᱲᱜᱮ ᱤᱧ ᱱᱚᱝᱠᱟ ᱤᱧᱟᱹᱜ ᱢᱚᱪᱟ ᱛᱮᱦᱚᱸ ᱞᱟᱹᱭᱟᱠᱚ ᱠᱟᱹᱱᱟᱹᱧ ᱡᱮ ᱞᱟᱹᱭ ᱫᱟᱲᱮᱣᱟᱠᱚᱣᱟ ᱡᱮ ᱡᱚᱢᱤ ᱡᱟᱭᱜᱟ ᱤᱫᱤ ᱠᱟᱛᱮᱫ ᱫᱟᱨᱮ ᱵᱩᱨᱩ ᱤᱫᱤ ᱠᱟᱛᱮᱫ ᱟᱵᱚᱣᱟᱜ ᱟᱞᱚ ᱞᱤᱞᱟᱹᱢᱚᱜ ᱫᱚᱨᱠᱟᱨ ᱟᱵᱚᱣᱟᱜ ᱚᱛ ᱦᱟᱥᱟ ᱟᱵᱚᱣᱟᱜ ᱜᱮ ᱛᱟᱦᱮᱱ ᱫᱚᱨᱠᱟᱨ ᱟᱨ ᱱᱚᱣᱟ ᱴᱚᱴᱷᱟ ᱠᱚᱨᱤᱧ ᱧᱮᱞᱮᱫᱼᱟ ᱟᱭᱢᱟ ᱟᱭᱢᱟ ᱦᱚᱲ ᱡᱩᱢᱤᱫ ᱵᱟᱝᱛᱮ ᱴᱚᱞᱚᱢᱚᱞᱚ ᱜᱮᱠᱚ ᱛᱟᱦᱮᱱ ᱠᱟᱱᱟ ᱪᱮᱫᱟᱜ ᱥᱮ ᱴᱟᱠᱟ ᱛᱮᱠᱚ ᱵᱷᱩᱞᱟᱹᱜ ᱠᱟᱱᱟ ᱱᱚᱣᱟ ᱠᱟᱨᱚᱱᱛᱮ ᱩᱱᱠᱩ ᱡᱚᱢᱤ ᱡᱟᱭᱜᱟ ᱦᱚᱸᱠᱚ ᱨᱮᱡ ᱦᱚᱪᱚᱜ ᱠᱟᱱᱟ